ᱱᱟᱦᱟᱜ ᱨᱮᱭᱟᱜ ᱴᱨᱮᱸᱰ ᱠᱚ ᱥᱟᱶᱛᱮ ᱡᱚᱯᱲᱟᱣ ᱛᱟᱦᱮᱱ ᱞᱟᱜᱤᱫ ᱡᱩᱢ ᱯᱷᱚᱴᱳ ᱜᱨᱟᱯᱷᱤ ᱞᱮᱸᱥ ᱠᱮᱯᱪᱟᱨ ᱢᱚᱢᱮᱱᱴ ᱥᱮᱴ ᱤᱝ ᱥᱴᱚᱱ ᱯᱷᱚᱴᱳ ᱜᱨᱟᱯᱷᱤ ᱥᱱᱮᱯ ᱥᱚᱴ ᱠᱮᱢᱮᱨᱟ ᱯᱷᱚᱴᱳ ᱦᱮᱯᱤᱰᱮᱥ ᱳᱭᱮᱰᱤᱝ ᱯᱷᱚᱴᱚᱜᱽᱨᱟᱯᱷ